ᱢᱟᱱᱚᱛᱟᱱ ᱵᱮᱝᱠ ᱮᱡᱮᱱᱥᱤ ᱜᱚᱢᱠᱮ ᱤᱧ ᱟᱢ ᱴᱷᱮᱱ ᱵᱟᱨ ᱥᱟᱭ ᱠᱟᱹᱣᱰᱤᱧ ᱮᱢ ᱞᱮᱫᱟ ᱚᱱᱟ ᱫᱚ ᱱᱮᱴᱣᱟᱨᱠ ᱨᱮᱭᱟᱜ ᱵᱟᱹᱲᱤᱡ ᱠᱷᱟᱹᱛᱤᱨ ᱚᱱᱟ ᱠᱮᱯ ᱫᱚ ᱵᱟᱹᱛᱤᱞ ᱞᱮᱱᱟ ᱟᱨ ᱚᱱᱟ ᱠᱟᱹᱣᱰᱤ ᱤᱧᱟᱹᱜ ᱯᱷᱚᱱ ᱯᱮ ᱵᱟᱝ ᱠᱷᱟᱱ ᱯᱮᱴᱤᱮᱢ ᱛᱮ ᱤᱧᱟ ᱜ ᱵᱮᱝᱠ ᱮᱠᱟᱣᱩᱱᱴ ᱨᱮ ᱨᱩᱣᱟᱹᱲ ᱟ ᱧ ᱢᱮ